ᱜᱮᱢ ᱜᱟᱛᱮᱜ ᱫᱚ ᱢᱚᱸᱡᱜᱮᱭᱟ ᱪᱮᱫᱟᱜ ᱥᱮ ᱜᱮᱢᱮᱢ ᱜᱟᱛᱮ ᱞᱮᱱᱠᱷᱟᱱ ᱥᱚᱨᱤᱨ ᱥᱟᱥᱛᱷᱚ ᱟᱹᱰᱤ ᱢᱚᱸᱡ ᱵᱷᱟᱹᱜᱤ ᱜᱤ ᱛᱟᱦᱮᱱᱟ ᱚᱱᱟ ᱪᱟᱯ ᱵᱟᱝ ᱛᱟᱦᱮᱱᱟ ᱞᱟᱸᱜᱟ ᱠᱚᱦᱚ ᱵᱟᱢ ᱟᱹᱭᱠᱟᱹᱣᱟ ᱟᱨ ᱜᱮᱢ ᱫᱚ ᱟᱹᱰᱤ ᱚᱛᱤᱨᱤᱠᱛᱚ ᱦᱚ ᱵᱟᱝ ᱵᱷᱟᱜᱮᱭᱟ ᱪᱮᱫᱟᱜ ᱥᱮ ᱵᱮᱥᱤ ᱜᱤ ᱜᱮᱢᱮᱢ ᱜᱟᱛᱮ ᱞᱮᱱᱠᱷᱟᱱ ᱚᱞᱚᱜ ᱯᱟᱲᱦᱟᱜ ᱥᱮᱬᱟ ᱥᱮᱫ ᱦᱚ ᱛᱷᱚᱲᱟ ᱵᱤᱞᱚᱢᱚᱜ ᱟ ᱚᱱᱟᱛᱮ ᱜᱮᱢ ᱦᱚ ᱢᱤᱫᱴᱮᱡ ᱥᱚᱢᱚᱭ ᱜᱟᱛᱮᱜ ᱫᱚᱨᱠᱟᱨᱟ ᱟᱨ ᱚᱞᱚᱜ ᱯᱟᱲᱟᱦᱟᱜ ᱦᱚᱸ ᱥᱮᱬᱟᱭ ᱦᱩᱭᱩᱜ ᱟ ᱛᱚ ᱤᱧᱤᱧ ᱢᱮᱱᱟ ᱜᱮᱢ ᱫᱚ ᱜᱟᱛᱮᱜ ᱜᱮ ᱵᱷᱟᱜᱮᱭᱟ